ᱤᱧ ᱢᱤᱫ ᱴᱟᱱ ᱯᱩᱛᱷᱤᱧ ᱯᱟᱲᱦᱟᱣ ᱟᱠᱟᱫᱟ ᱵᱤᱫᱩ ᱪᱟᱸᱫᱟᱱ ᱡᱟᱦᱟᱸ ᱫᱚ ᱯᱚᱸᱰᱤᱛ ᱨᱟᱹᱜᱷᱩᱱᱟᱛ ᱢᱩᱨᱢᱩᱣᱟᱜ ᱢᱤᱫ ᱴᱟᱝ ᱜᱟᱭᱟᱱ ᱯᱩᱛᱷᱤ ᱠᱟᱱᱟ ᱯᱩᱭᱞᱩ ᱨᱮ ᱱᱚᱣᱟ ᱯᱩᱛᱷᱤ ᱯᱟᱲᱦᱟᱣ ᱠᱟᱛᱮᱜ ᱵᱟᱹᱧ ᱩᱭᱦᱟᱹᱨ ᱫᱟᱲᱮ ᱠᱟᱣᱫᱟ ᱛᱤᱱᱟᱹᱜ ᱜᱟᱱ ᱜᱟᱹᱦᱤᱨᱟ ᱢᱮᱱᱠᱷᱟᱱ ᱯᱟᱲᱦᱟᱣ ᱢᱩᱪᱟᱹᱫ ᱠᱟᱛᱮᱜ ᱵᱩᱡᱷᱟᱹᱣ ᱧᱟᱢ ᱠᱤᱫᱟᱹᱧ ᱱᱚᱣᱟ ᱯᱩᱛᱷᱤ ᱨᱮᱱᱟᱜ ᱛᱮᱛᱮᱛ ᱟᱹᱰᱤ ᱜᱤ ᱱᱟᱯᱟᱭᱟ ᱚᱱᱟᱛᱮ ᱱᱚᱣᱟ ᱯᱩᱛᱷᱤ ᱤᱧᱤᱧ ᱫᱩᱞᱟᱹᱲ ᱟᱫᱟ ᱱᱚᱣᱟ ᱫᱚ ᱛᱟᱦᱮᱸ ᱠᱟᱱᱟ ᱢᱤᱫᱴᱟᱝ ᱡᱩᱢᱤᱫ ᱨᱮᱭᱟᱜ ᱠᱟᱛᱷᱟ ᱪᱮᱫᱟᱜ ᱥᱮ ᱵᱟᱨᱭᱟ ᱜᱟᱲ ᱨᱮᱱ ᱦᱚᱲ ᱱᱚᱣᱟ ᱡᱩᱢᱤᱫ ᱞᱮᱱ ᱛᱟᱦᱮᱸ ᱟᱠᱚ ᱟᱨ ᱱᱚᱣᱟ ᱡᱩᱢᱤᱫ ᱛᱮᱜᱮ ᱠᱟᱹᱭᱡᱟᱹᱜ ᱠᱷᱟᱹᱯᱟᱹᱨᱤ ᱠᱚ ᱥᱚᱞᱦᱮ ᱞᱮᱱᱟ ᱡᱟᱦᱟᱱ ᱠᱟᱹᱭᱡᱟᱹᱜ ᱠᱷᱟᱹᱯᱟᱹᱨᱤ ᱜᱮ ᱫᱩᱞᱟᱹᱲ ᱛᱮ ᱜᱮ ᱥᱚᱞᱦᱮᱜ ᱟ ᱟᱨ ᱱᱚᱣᱟ ᱯᱩᱛᱷᱤ ᱯᱟᱲᱦᱟᱣ ᱠᱟᱛᱮᱜ ᱤᱧᱟᱹᱜ ᱢᱚᱱ ᱵᱚᱫᱚᱞ ᱞᱮᱱ ᱛᱤᱧᱟᱹ